ᱟᱞᱮ ᱟᱹᱛᱩ ᱡᱟᱭᱜᱟ ᱨᱮ ᱟᱹᱰᱤ ᱱᱟᱯᱟᱭ ᱨᱮ ᱢᱮᱱᱟᱜ ᱞᱮᱭᱟ ᱟᱞᱮ ᱟᱹᱛᱩ ᱫᱚ ᱵᱤᱨᱼᱵᱩᱨᱩ ᱟᱬᱮ ᱨᱮ ᱫᱟᱨᱮ ᱱᱟᱹᱲᱤ ᱠᱚᱛᱮ ᱵᱟᱦᱟ ᱱᱟᱹᱲᱤ ᱠᱚᱛᱮ ᱟᱹᱰᱤ ᱪᱮᱦᱨᱟ ᱜᱮ ᱥᱟᱡᱟᱣ ᱠᱟᱱᱟ ᱦᱮᱸᱫᱮᱜᱮ ᱦᱟᱹᱨᱭᱟᱹᱲ ᱜᱮ ᱟᱹᱰᱤ ᱪᱮᱦᱨᱟ ᱜᱮᱢ ᱧᱮᱞᱟ ᱪᱮᱬᱮ ᱠᱚ ᱪᱤᱯᱨᱩ ᱠᱚ ᱱᱚᱝᱠᱟ ᱠᱚ ᱨᱟᱜᱟ ᱱᱩᱱᱟᱹᱜ ᱪᱮᱦᱨᱟ ᱟᱨ ᱧᱮᱞᱚᱜ ᱟᱠᱚ ᱱᱚᱰᱮ ᱢᱮᱱᱟᱜ ᱠᱚᱣᱟ ᱯᱚᱛᱟᱢ ᱢᱮᱱᱟᱜ ᱠᱚᱣᱟ ᱯᱟᱨᱣᱟ ᱢᱮᱱᱟᱜ ᱠᱚᱣᱟ ᱜᱷᱮᱬᱣᱟ ᱢᱮᱱᱟᱜ ᱠᱚᱣᱟ ᱟᱨ ᱚᱱᱟ ᱠᱟᱛᱮᱫ ᱡᱚᱛᱚ ᱡᱚᱛᱚ ᱪᱮᱬᱮ ᱢᱮᱱᱟᱜ ᱠᱚᱣᱟ ᱴᱮ ᱴᱮᱸᱜᱮᱪ ᱠᱚ ᱢᱮᱛᱟ ᱠᱚᱣᱟ ᱴᱤᱴᱤ ᱴᱮᱸᱜᱚᱪ ᱟᱨ ᱚᱱᱟ ᱞᱮᱠᱟᱛᱮ ᱢᱟᱹᱠᱟᱹᱞ ᱠᱚ ᱢᱮᱛᱟ ᱠᱚᱣᱟ ᱟᱨ ᱚᱱᱟ ᱠᱟᱛᱮᱫ ᱟᱹᱰᱤ ᱟᱭᱢᱟ ᱪᱮᱬᱮ ᱱᱩᱱᱟᱹᱜ ᱪᱮᱦᱨᱟ ᱱᱩᱠᱚ ᱪᱮᱬᱮ ᱠᱚ ᱨᱟᱜᱟ ᱟᱸᱡᱚᱢ ᱞᱮᱠᱷᱟᱱ ᱟᱸᱡᱚᱢ ᱵᱷᱟᱜᱟᱜ ᱜᱮ ᱵᱟᱝ ᱥᱟᱱᱟᱢᱟ ᱠᱷᱟᱹᱞᱤ ᱢᱚᱱᱮ ᱢᱚᱱᱮ ᱛᱤᱧ ᱟᱛᱮᱱᱟ ᱢᱚᱱᱮ ᱢᱚᱱᱮ ᱛᱤᱧ ᱞᱟᱸᱫᱟᱭᱟ ᱟᱢᱜᱮ ᱦᱚᱦᱚ ᱟᱢ ᱞᱮᱠᱟ ᱦᱚᱢ ᱟᱸᱡᱚᱢᱟ ᱟᱢᱜᱮ ᱫᱩᱞᱟᱹᱲᱮᱫ ᱢᱮ ᱞᱮᱠᱟ ᱦᱚᱢ ᱵᱩᱡᱷᱟᱹᱣᱟ ᱢᱟᱨᱟᱜ ᱢᱮᱱᱟᱜ ᱠᱚᱣᱟ ᱟᱨ ᱥᱟᱱᱟᱢ ᱠᱚ ᱪᱮᱬᱮ ᱪᱤᱯᱨᱩ ᱜᱮ ᱩᱱᱟᱹᱜ ᱱᱟᱯᱟᱭ ᱠᱚ ᱨᱟᱜᱟ ᱚᱠᱚᱭ ᱫᱚ ᱨᱟᱜᱟ ᱦᱩᱰᱤᱧ ᱟᱭᱳᱣᱟᱢ ᱞᱮᱠᱟ ᱦᱚᱢ ᱵᱩᱡᱷᱟᱹᱣᱟ ᱚᱠᱚᱭ ᱫᱚᱭ ᱢᱮᱛᱟᱢᱟ ᱦᱩᱰᱤᱧ ᱞᱮᱠᱟ ᱦᱚᱸ